ᱦᱩᱸ ᱦᱮᱞᱳ ᱤᱧ ᱥᱩᱱᱤᱞ ᱠᱟᱹᱱᱟᱹᱧ ᱚ ᱱᱤᱭᱟᱹ ᱠᱤ ᱰᱟᱠᱛᱚᱨ ᱚᱲᱟᱜ ᱠᱟᱱᱟ ᱚ ᱟᱫᱚᱧ ᱢᱮᱱᱮᱛ ᱛᱟᱦᱮᱱᱟ ᱡᱮ ᱟᱞᱮ ᱴᱷᱚᱞᱟᱢ ᱦᱮᱡ ᱫᱟᱲᱮ ᱠᱚᱜᱼᱟ ᱡᱮ ᱱᱚᱝᱠᱟ ᱦᱮᱸ ᱱᱚᱝᱠᱟᱼᱱᱚᱝᱠᱟ ᱨᱩᱣᱟᱹ ᱦᱮᱸ ᱨᱩᱣᱟᱹᱭᱤᱫᱤᱧ ᱠᱟᱱᱟ ᱦᱩᱸ ᱚᱱᱠᱟ ᱚᱵᱚᱥᱛᱟ ᱫᱚ ᱵᱟᱹᱧ ᱪᱟᱞᱟᱣ ᱫᱟᱲᱮᱭᱟᱜᱼᱟ ᱪᱟᱞᱟᱣ ᱚᱵᱚᱥᱛᱟ ᱨᱮᱫᱚ ᱵᱟᱱᱩᱟᱧᱟ ᱪᱤᱠᱟᱹᱛᱮ ᱤᱧ ᱦᱚᱸ ᱨᱟᱱ ᱠᱚ ᱵᱟᱹᱧ ᱡᱚᱢ ᱟᱠᱟᱫᱟ ᱟᱫᱚ ᱟᱢᱮᱢ ᱦᱮᱡ ᱞᱮᱱ ᱠᱷᱟᱱ ᱫᱚ ᱢᱚᱸᱡᱽ ᱜᱮ ᱦᱩᱭ ᱠᱚᱜᱼᱟ ᱦᱩᱸ ᱡᱩᱫᱤ ᱵᱮᱥᱛᱚ ᱨᱮ ᱵᱟᱱᱩᱜ ᱢᱮ ᱠᱷᱟᱱ ᱫᱚ ᱦᱩᱸ ᱦᱩᱸ ᱚ ᱟᱨᱤᱧ ᱢᱮᱱᱮᱛ ᱛᱟᱦᱮᱸᱫᱼᱟ ᱡᱮ ᱡᱟᱦᱟᱱᱟᱜ ᱵᱮᱵᱚᱥᱛᱟ ᱞᱮᱠᱟᱢ ᱞᱟᱹᱭᱟᱹᱧ ᱠᱷᱟᱱ ᱦᱩᱭ ᱠᱚᱜᱼᱟ ᱦᱩᱸ ᱚᱠᱟᱠᱚᱨᱮ ᱠᱚ ᱵᱮᱵᱚᱥᱛᱟᱭᱮᱫ ᱠᱚᱣᱟ ᱚ ᱦᱮᱸ ᱤᱱᱟᱹ ᱛᱮᱜᱮ ᱚ ᱦᱩᱸ ᱦᱩᱸ ᱦᱩᱸ ᱚ ᱟᱪᱪᱷᱟ ᱮᱸᱰᱮ ᱠᱷᱚᱱ ᱵᱟᱹᱧ ᱴᱷᱤᱠ ᱧᱚᱜ ᱞᱮᱱᱠᱷᱟᱸ ᱟᱨᱚ ᱟᱨ ᱮᱴᱟᱜ ᱥᱮᱫ ᱵᱟᱹᱱᱩᱜᱼᱟ ᱦᱮᱸ ᱡᱮ ᱵᱳᱞᱯᱩᱨ ᱦᱟᱸᱥᱯᱟᱛᱟᱞ ᱨᱮ ᱵᱟᱹᱧ ᱴᱷᱤᱠᱞᱮᱱᱟ ᱡᱮ ᱚᱸᱰᱮ ᱠᱷᱚᱱ ᱟᱨᱚ ᱠᱚ ᱟᱣᱩᱴᱞᱤᱧ ᱠᱷᱟᱱ ᱚ ᱥᱤᱭᱟᱱ ᱥᱤᱭᱟᱱ ᱚ ᱚᱚ ᱟᱨ ᱪᱮᱫ ᱠᱚ ᱞᱟᱜᱟᱜᱼᱟ ᱡᱮ ᱦᱟᱸᱥᱯᱟᱛᱟᱞ ᱨᱮ ᱤᱭᱟᱹ ᱠᱚᱨᱛᱮ ᱜᱮᱞᱮ ᱚ ᱟᱸᱫᱷᱟᱨ ᱠᱟᱨᱰ ᱤᱱᱟᱹ ᱮᱥᱠᱟᱨ ᱛᱮᱜᱮ ᱦᱩᱭᱩᱜᱼᱟ ᱦᱩᱸ ᱟᱨ ᱟᱪᱪᱷᱟ ᱦᱮᱸ ᱟᱫᱚ ᱱᱤᱛᱳᱜ ᱢᱟᱱᱮ ᱚᱱᱟ ᱵᱩᱥᱞᱩᱝ ᱟᱨ ᱫᱟᱜ ᱧᱩ ᱠᱟᱛᱮᱫ ᱜᱮ ᱴᱷᱤᱠᱧᱚᱜ ᱵᱚᱞᱮ ᱦᱩᱭ ᱞᱮᱱᱠᱷᱟᱱ ᱦᱮᱸ ᱟᱨ ᱮᱴᱟᱜ ᱨᱟᱱ ᱠᱚᱫᱚ ᱟᱫᱚ ᱟᱨ ᱡᱟᱦᱟᱱᱟᱜ ᱤᱭᱟᱹ ᱵᱟᱱᱩᱜᱼᱟ ᱡᱟᱦᱟᱱᱟᱜ ᱞᱟᱹᱭ ᱞᱮᱠᱟ ᱡᱮ ᱪᱮᱫᱞᱮᱠᱟ ᱤᱭᱟᱹ ᱠᱟᱛᱮ ᱦᱩᱸ ᱦᱩᱸ ᱦᱩᱸ ᱦᱩᱸ ᱦᱩᱸ ᱦᱮᱸ ᱮᱱᱛᱮᱪ ᱰᱟᱠᱛᱚᱨ ᱪᱷᱟᱲᱟ ᱛᱚ ᱚᱱᱟ ᱫᱚ ᱵᱩᱜᱤ ᱵᱟᱹᱲᱤᱡ ᱛᱚ ᱵᱟᱠᱚ ᱞᱟᱹᱭ ᱫᱟᱲᱮᱭᱟᱜᱼᱟ ᱦᱮᱸ ᱤᱧ ᱦᱚᱸ ᱵᱟᱹᱧ ᱞᱟᱹᱭ ᱫᱟᱲᱮᱭᱟᱜᱼᱟ ᱚᱱᱟ ᱫᱚ ᱟᱢ ᱜᱮᱢ ᱵᱟᱲᱟᱭᱟ ᱦᱩᱸ ᱦᱩᱸ ᱮᱴᱟᱜ ᱦᱚᱲ ᱫᱤᱭᱮ ᱵᱟᱝ ᱦᱩᱭᱩᱜᱼᱟ ᱦᱩᱸ ᱮᱸᱜ ᱳᱭ ᱳᱭ ᱞᱟᱡᱽ ᱦᱟᱹᱥᱩᱭᱤᱫᱤᱧ ᱠᱟᱱᱟ ᱵᱚᱞᱮ ᱦᱩᱸ ᱞᱟᱡᱽ ᱠᱟᱴᱟ ᱵᱚᱦᱚᱜ ᱠᱚ ᱚ ᱦᱮᱸ ᱟᱪᱪᱷᱟ ᱟᱪᱪᱷᱟ ᱦᱮᱸ ᱟᱫᱚ ᱦᱩᱸ ᱚᱱᱟ ᱜᱮ ᱟᱫᱚ ᱪᱮᱫ ᱤᱧ ᱢᱮᱱᱟ ᱱᱤᱛᱚᱜ ᱫᱚ ᱤᱧ ᱦᱚᱸ ᱞᱟᱸᱜᱟ ᱚᱵᱚᱥᱛᱟ ᱨᱮ ᱢᱤᱱᱟᱹᱧᱟ ᱵᱟᱝ ᱪᱟᱞᱟᱜ ᱨᱮᱱᱟᱜ ᱦᱩᱸ ᱵᱟᱹᱧ ᱪᱟᱞᱟᱣ ᱫᱟᱲᱮᱜ ᱦᱩᱸ ᱦᱩᱸ ᱦᱩᱸ ᱴᱷᱤᱠᱜᱮᱭᱟ ᱛᱚᱵᱮ ᱦᱩᱸ ᱦᱩᱸ ᱡᱚᱦᱟᱨ ᱜᱮ ᱟᱪᱪᱷᱟ ᱟᱪᱪᱷᱟ ᱴᱷᱤᱠᱜᱮᱭᱟ ᱦᱩᱸ ᱦᱩᱸ ᱢᱟ ᱛᱚᱵᱮ